ᱩᱛᱛᱚᱨ ᱫᱤᱱᱟᱡᱽᱯᱩᱨ ᱦᱚᱱᱚᱛ ᱨᱮ ᱦᱚᱭ ᱫᱚ ᱪᱮᱫ ᱞᱮᱠᱟ ᱚᱸᱰᱮ ᱛᱟᱦᱮᱱ ᱦᱚᱲ ᱠᱚ ᱫᱤᱱᱟᱹᱢ ᱡᱤᱵᱚᱱ ᱨᱮ ᱨᱤᱛᱩ ᱪᱮᱫ ᱞᱮᱠᱟᱛᱮ ᱮᱥᱮᱨ ᱟᱠᱟᱱᱟ ᱟᱢ ᱡᱟᱦᱟᱸ ᱵᱚᱫᱚᱞᱮᱢ ᱧᱮᱞ ᱟᱠᱟᱫᱟ ᱦᱤᱛ ᱱᱤᱯᱤᱲᱚᱠ ᱥᱩᱠᱱᱳ ᱨᱤᱛᱩ ᱩᱥᱱᱚ ᱵᱮᱥᱤᱨ ᱵᱷᱟᱜᱽ ᱯᱚᱨᱤᱥᱠᱟᱨ